ᱦᱮᱸ ᱦᱮᱞᱳ ᱡᱚᱦᱟᱨ ᱜᱮ ᱰᱚᱠᱴᱚᱨ ᱟᱹᱞᱤᱧ ᱦᱟᱸᱜ ᱥᱩᱨᱟᱹᱭ ᱥᱚᱨᱮᱱ ᱞᱤᱧ ᱞᱟᱹᱭᱮᱫᱟ ᱦᱮᱸ ᱟᱛᱳ ᱫᱚ ᱦᱟᱸᱜ ᱥᱟᱹᱨᱟᱹᱭᱠᱮᱞᱞᱟ ᱦᱚᱱᱚᱛ ᱨᱮᱱᱟᱜ ᱦᱳᱭ ᱟᱹᱞᱤᱧ ᱜᱮᱦᱟᱸᱜ ᱞᱤᱧ ᱞᱟᱹᱭᱮᱜᱼᱟ ᱦᱳᱭ ᱟᱹᱞᱤᱧ ᱦᱟᱸᱜ ᱴᱤᱵᱤ ᱵᱤᱢᱟᱨ ᱦᱟᱸᱜ ᱧᱟᱢ ᱠᱟᱜ ᱞᱤᱧᱟ ᱚᱱᱟᱜᱮ ᱦᱟᱸᱜ ᱪᱮᱫ ᱞᱮᱠᱟ ᱤᱭᱟᱹ ᱛᱮᱠᱷᱟᱱ ᱥᱚᱨᱤᱨ ᱠᱚ ᱤᱭᱟᱹᱜ ᱛᱟᱹᱞᱤᱧᱟ ᱴᱷᱤᱠᱚᱜᱼᱟ ᱦᱮᱸ ᱦᱮᱸ ᱴᱷᱤᱠ ᱡᱟᱦᱟᱸ ᱨᱟᱱ ᱵᱮᱱ ᱦᱮᱸ ᱦᱮᱸ ᱦᱮᱸ ᱦᱮᱸ ᱦᱮᱸ ᱟᱪᱪᱷᱟ ᱰᱟᱠᱛᱟᱨ ᱵᱟᱹᱵᱩ ᱚᱱᱟ ᱦᱳᱭ ᱚᱱᱟ ᱚᱱᱟ ᱨᱟᱱ ᱨᱮᱭᱟᱜ ᱠᱳᱨᱥ ᱫᱚ ᱯᱩᱨᱟᱹᱣ ᱦᱩᱭ ᱟᱹᱞᱤᱧ ᱜᱮᱭᱟ ᱦᱟᱸᱜ ᱦᱮᱸ ᱞᱟᱜᱟᱜ ᱠᱟᱱᱟ ᱦᱮᱸ ᱦᱮᱸ ᱦᱮᱸ ᱦᱮᱸ ᱦᱮᱸ ᱫᱟᱬᱟᱱ ᱦᱚᱸ ᱵᱟᱹᱧ ᱫᱟᱬᱟᱱ ᱥᱚᱢᱚᱭ ᱨᱮ ᱚᱠᱛᱚ ᱥᱚᱢᱚᱭ ᱨᱮᱜᱮ ᱡᱚᱢ ᱧᱩ ᱦᱚᱸ ᱫᱚᱨᱠᱟᱨᱚᱜ ᱠᱟᱱᱟ ᱦᱳᱭ ᱦᱮᱸ ᱟᱪᱪᱷᱟ ᱦᱳᱭ ᱠᱚᱫᱚ ᱵᱟᱝ ᱜᱮ ᱦᱮᱸ ᱟᱨ ᱱᱚᱝᱠᱟ ᱡᱤᱞ ᱦᱟᱹᱠᱩ ᱡᱤᱞ ᱦᱟᱹᱠᱩ ᱠᱚ ᱦᱮᱸ ᱦᱮᱸ ᱦᱮᱸ ᱡᱚᱢ ᱡᱚᱢ ᱢᱟ ᱚᱱᱠᱟ ᱜᱮ ᱦᱳᱭ ᱢᱮᱱᱫᱟᱹᱧ ᱴᱷᱤᱠᱚᱜ ᱟᱹᱧ ᱦᱟᱸᱜ ᱟᱪᱪᱷᱟ ᱦᱳᱭ ᱦᱳᱭ ᱢᱟ ᱴᱷᱤᱠ ᱦᱮᱸ ᱴᱷᱤᱠ ᱜᱮᱭᱟ ᱛᱚᱵᱮ ᱚᱱᱠᱟ ᱦᱤᱥᱟᱹᱵᱽ ᱦᱮᱸ ᱦᱮᱸ ᱴᱷᱤᱠ ᱟᱪᱪᱷᱟ ᱴᱷᱤᱠ ᱴᱷᱤᱠ ᱜᱮᱭᱟ ᱛᱚᱵᱮ ᱟᱨ ᱵᱚ ᱚᱱᱠᱟ ᱫᱚ ᱤᱱᱟᱹ ᱠᱚᱜᱮ ᱟᱨ ᱟᱨᱚ ᱦᱚᱲ ᱠᱚ ᱱᱚᱝᱠᱟᱜᱮ ᱪᱮᱫ ᱞᱮᱠᱟ ᱛᱮᱵᱚᱱ ᱵᱮᱥ ᱛᱟᱦᱮᱱᱟ ᱤᱱᱟᱹ ᱠᱟᱛᱷᱟ ᱠᱚᱜᱮᱵᱚᱱ ᱡᱟᱦᱟᱸ ᱞᱮᱠᱟ ᱩᱱᱟᱹᱜ ᱩᱱᱟᱹᱜ ᱦᱚᱠᱚ ᱴᱤᱵᱷᱤᱜ ᱠᱟᱱᱟ ᱮᱱᱮ ᱤᱱᱟᱹ ᱠᱚᱜᱮ ᱢᱟᱱᱮ ᱩᱱᱠᱩ ᱦᱚᱸ ᱱᱚᱝᱠᱟ ᱞᱮᱠᱟᱱ ᱪᱮᱛᱱᱟ ᱠᱟᱛᱷᱟ ᱞᱤᱧ ᱞᱟᱹᱭ ᱟᱠᱚᱣᱟ ᱩᱱᱠᱩ ᱡᱟᱦᱟᱸᱭ ᱠᱚᱠᱚ ᱴᱤᱵᱷᱤᱜ ᱠᱟᱱᱟ ᱩᱱᱠᱩ ᱦᱚᱸ ᱡᱤᱱᱤᱥ ᱨᱮᱭᱟᱜ ᱨᱟᱱ ᱨᱮᱭᱟᱜ ᱠᱳᱨᱥ ᱯᱩᱨᱟᱹᱣ ᱦᱩᱭᱩᱜᱼᱟ ᱟᱨ ᱞᱟᱹᱭ ᱦᱚᱸᱧ ᱞᱟᱹᱭ ᱟᱠᱚᱣᱟ ᱱᱚᱣᱟ ᱵᱮᱵᱷᱟᱨ ᱫᱚ ᱦᱮᱸ ᱟᱪᱪᱷᱟ ᱦᱮᱸ ᱟᱨ ᱡᱟᱦᱟᱸ ᱞᱮᱠᱟ ᱱᱚᱣᱟ ᱠᱚ ᱢᱮᱱᱟᱜᱼᱟ ᱴᱤᱵᱷᱤ ᱢᱟ ᱦᱟᱱᱛᱮ ᱱᱟᱛᱮ ᱩᱪᱟᱹᱲ ᱤᱫᱤᱜᱼᱟ ᱚᱱᱠᱟᱱ ᱠᱟᱛᱷᱟ ᱢᱟ ᱵᱟᱝ ᱠᱟᱱᱟ ᱪᱮ ᱦᱮᱸ ᱴᱷᱤᱠ ᱡᱟ ᱡᱚᱦᱟᱨ ᱜᱮ